ᱦᱮᱞᱳ ᱦᱮᱸ ᱤᱧ ᱠᱳᱪ ᱢᱮᱱᱮᱫᱼᱟ ᱫᱤᱠᱩ ᱵᱟᱹᱵᱩ ᱥᱮ ᱟᱪᱪᱷᱟ ᱪᱮᱫ ᱞᱮᱠᱟ ᱱᱤᱛᱚᱝ ᱟᱯᱮᱭᱟᱜ ᱯᱷᱩᱴᱵᱚᱞ ᱮᱱᱮᱡ ᱠᱚ ᱢᱟᱥᱮ ᱪᱮᱫ ᱞᱮᱠᱟ ᱪᱟᱞᱟᱜ ᱠᱟᱱᱟ ᱥᱮ ᱵᱟᱝ ᱜᱮ ᱱᱟᱭ ᱱᱟᱯᱟᱭ ᱜᱮᱯᱮ ᱮᱱᱮᱡ ᱠᱟᱱᱟ ᱛᱚ ᱟᱨ ᱡᱚᱴᱟᱣ ᱠᱚ ᱦᱤᱡᱩᱜ ᱠᱟᱱ ᱜᱮᱭᱟᱠᱚ ᱛᱚ ᱮᱱᱮᱡ ᱠᱚ ᱟᱪᱪᱷᱟᱻ ᱮᱠᱥᱟᱨᱥᱟᱭᱤᱡ ᱠᱚ ᱰᱮᱞᱤ ᱜᱮ ᱦᱩᱭᱩᱜ ᱠᱟᱱ ᱜᱮᱭᱟ ᱦᱳᱭ ᱟᱫᱚ ᱱᱟᱭ ᱱᱟᱯᱟᱭ ᱜᱮ ᱮᱱᱮᱡ ᱢᱟ ᱛᱟᱵᱚᱱ ᱦᱮᱸᱥᱮ ᱱᱟᱭ ᱱᱟᱯᱟᱭ ᱱᱟᱭ ᱱᱟᱯᱟᱭ ᱮᱱᱮᱡ ᱠᱷᱟᱱ ᱦᱚᱲᱢᱚ ᱡᱤᱣᱤ ᱠᱚᱦᱚᱸ ᱱᱟᱭ ᱱᱟᱯᱟᱭ ᱛᱟᱦᱮᱱᱟ ᱠᱷᱚᱵᱚᱨ ᱠᱚ ᱱᱟᱯᱟᱭ ᱵᱟᱲᱟ ᱜᱮᱭᱟ ᱠᱷᱚᱵᱚᱨ ᱠᱚ ᱱᱤᱛᱚᱜ ᱡᱚᱛᱚᱣᱟᱜ ᱜᱮ ᱴᱷᱤᱠ ᱴᱷᱟᱠ ᱜᱮᱭᱟ ᱱᱚᱝᱠᱟ ᱱᱟᱭ ᱱᱟᱯᱟᱭ ᱜᱮ ᱮᱱᱮᱡ ᱯᱮ ᱛᱟᱵᱚᱱ

ᱦᱳᱭ ᱪᱟᱞᱟᱜ ᱠᱟᱱ ᱜᱮᱭᱟ ᱪᱟᱞᱟᱣ ᱫᱚ ᱟᱫᱚ ᱦᱤᱡᱩᱜ ᱢᱟ ᱦᱮᱡ ᱠᱟᱛᱮᱫ ᱦᱳᱭ ᱦᱳᱭ ᱦᱳᱭ ᱟᱫᱚ ᱦᱮᱡ ᱠᱟᱛᱮᱫ ᱦᱚᱸ ᱦᱮᱡ ᱠᱟᱛᱮᱫ ᱠᱳᱪᱤᱝ ᱚᱜᱯᱮ ᱛᱟᱵᱚᱱ ᱱᱟᱭ ᱱᱟᱯᱟᱭ ᱵᱚᱱ ᱪᱮᱫᱚᱜᱼᱟ ᱟᱨ ᱱᱟᱯᱟᱭ ᱥᱟᱺᱦᱤᱡ ᱮᱱᱮᱡ ᱠᱟᱛᱮ ᱟᱵᱚᱣᱟᱜ ᱥᱟᱶᱛᱮ ᱟᱵᱚᱣᱟᱜ ᱦᱚᱱᱚᱛ ᱨᱮᱭᱟᱜ ᱯᱚᱱᱚᱛ ᱨᱮᱭᱟᱜ ᱧᱩᱛᱩᱢ ᱵᱚᱱ ᱦᱟᱨᱟ ᱵᱩᱨᱩᱭᱟ ᱟᱫᱚ ᱥᱟᱱᱟᱢ ᱯᱷᱩᱴᱵᱚᱞ ᱮᱱᱮᱡ ᱠᱷᱮᱞᱳᱰᱤᱭᱟᱹ ᱠᱚ ᱞᱟᱹᱭ ᱧᱚᱜ ᱟᱠᱚᱢᱮ ᱡᱮ ᱠᱳᱪᱤᱝ ᱤᱭᱟᱹ ᱫᱚ ᱪᱟᱞᱟᱜ ᱠᱟᱱ ᱜᱮᱭᱟ ᱟᱨ ᱟᱯᱮ ᱟᱯᱮ ᱦᱚᱸ ᱞᱟᱹᱯᱟᱹᱭ ᱯᱮ ᱦᱳᱭ ᱦᱳᱭ ᱦᱳᱭ ᱟᱨ ᱥᱟᱱᱟᱢᱟᱜ ᱠᱚᱜᱮ ᱧᱟᱢᱚᱜ ᱠᱟᱱᱟ ᱧᱟᱢ ᱦᱚᱸ ᱵᱚᱞ ᱠᱚ ᱡᱟᱹᱨᱥᱤ ᱥᱮᱴ ᱠᱚ ᱦᱮᱸ ᱡᱚᱢ ᱧᱩ ᱠᱚᱦᱚᱸ ᱡᱚᱛᱚᱣᱟᱜ ᱜᱮ ᱥᱩᱵᱤᱫᱷᱟ ᱫᱚ ᱧᱟᱢᱚᱜ ᱠᱟᱱ ᱜᱮᱭᱟ ᱟᱫᱚ ᱚᱱᱮ ᱪᱷᱩᱴᱟᱹᱣ ᱪᱮᱛᱟᱱ ᱨᱮ ᱢᱮᱦᱚᱱᱚᱛ ᱪᱮᱛᱟᱱ ᱨᱮ ᱚᱱᱮᱧ ᱢᱮᱱᱠᱮᱫ ᱞᱮᱠᱟ ᱱᱟᱯᱟᱭ ᱵᱚ ᱪᱷᱩᱴᱟᱹᱜ ᱠᱷᱟᱱ ᱟᱵᱚᱣᱟᱜ ᱦᱚᱱᱚᱛ ᱯᱚᱱᱚᱛ ᱨᱮᱭᱟᱜ ᱧᱩᱛᱩᱢ ᱥᱚᱱᱟ ᱦᱚᱨᱚᱯ ᱛᱮ ᱛᱚᱞ ᱚᱞ ᱚᱪᱚᱭᱟᱵᱚᱱ ᱚᱱᱟ ᱛᱮ ᱱᱚᱣᱟ ᱯᱩᱲᱥᱤ ᱨᱮ ᱡᱟᱦᱟᱸ ᱛᱤᱱᱟᱹᱜ ᱜᱮ ᱟᱯᱮ ᱯᱞᱮᱭᱟᱨ ᱠᱚ ᱛᱟᱵᱚ ᱢᱮᱱᱟᱜ ᱯᱮᱭᱟ ᱡᱚᱛᱚ ᱜᱮ ᱦᱮᱡ ᱠᱟᱛᱮᱫ ᱱᱚᱸᱰᱮ ᱱᱚᱣᱟ ᱨᱮᱭᱟᱜ ᱞᱟᱵᱷ ᱛᱟᱵᱚ ᱦᱟᱛᱟᱣ ᱯᱮ ᱥᱮ ᱟᱢᱟᱜ ᱩᱭᱦᱟᱹᱨ ᱛᱮ ᱪᱮᱫ ᱞᱮᱠᱟ ᱢᱟᱥᱮ ᱦᱳᱭ ᱦᱳᱭ ᱦᱳᱭ ᱟᱨ ᱱᱚᱣᱟ ᱫᱚ ᱵᱟᱝ ᱞᱟᱹᱯᱟᱹᱭ ᱪᱟᱯᱟᱞ ᱞᱮᱱᱠᱷᱟᱱ ᱫᱚ ᱵᱟᱝ ᱵᱟᱰᱟᱭᱚᱜᱼᱟ ᱛᱚ ᱞᱟᱹᱯᱟᱹᱭ ᱞᱮᱱ ᱮᱱᱟᱜᱮ ᱢᱟᱲᱟᱝ ᱥᱮᱫ ᱞᱟᱦᱟᱜ ᱦᱚᱨ ᱱᱟᱭ ᱱᱟᱯᱟᱭᱚᱜᱼᱟ ᱴᱷᱤᱠ ᱜᱮᱭᱟ ᱴᱷᱤᱠ ᱴᱷᱤᱠ ᱴᱷᱤᱠ ᱦᱳᱭ ᱦᱳᱭ ᱦᱳᱭ ᱟᱨᱦᱚᱸ ᱵᱟᱠᱷᱟᱱ ᱱᱚᱝᱠᱟ ᱦᱟᱸᱜ ᱠᱟᱹᱡ ᱯᱷᱳᱱ ᱛᱮ ᱪᱤᱲᱤᱠ ᱠᱟᱹᱡ ᱮᱢ ᱧᱚᱜ ᱟᱹᱞᱤᱧ ᱯᱮ ᱮᱱᱠᱷᱟᱱ ᱟᱹᱞᱤᱧ ᱦᱚᱸ ᱴᱷᱟᱹᱣᱠᱟᱹ ᱥᱟᱺᱦᱤᱡ ᱞᱤᱧ ᱵᱟᱰᱟᱭ ᱫᱟᱲᱮᱭᱟᱜᱼᱟ ᱡᱮ ᱚ ᱦᱤᱡᱩᱜ ᱠᱟᱱ ᱜᱮᱭᱟ ᱠᱚ ᱱᱟᱦᱟᱜ ᱴᱷᱤᱠ ᱜᱮᱭᱟ ᱛᱚᱵᱮ ᱢᱟ ᱦᱮᱸ